ᱱᱚᱰᱮ ᱡᱮᱞᱮ ᱠᱚᱨᱮᱱ ᱠᱤᱪᱷᱩ ᱡᱟᱹᱛᱤ ᱜᱟᱛᱟᱠ ᱫᱚ ᱦᱩᱭᱩᱜ ᱠᱟᱱᱟ ᱠᱚ ᱡᱮᱢᱚᱱ ᱦᱟᱲᱤ ᱰᱚᱢ ᱵᱤᱨ ᱛᱟᱨᱯᱚᱨᱮ ᱦᱩᱭᱩᱜ ᱠᱟᱱᱟ ᱢᱩᱰᱟᱹ ᱛᱟᱨᱯᱚᱨᱮ ᱪᱚᱬᱮ ᱛᱟᱨᱯᱚᱨᱮ ᱟᱹᱰᱤ ᱨᱚᱠᱚᱢ ᱟᱹᱰᱤ ᱨᱚᱠᱚᱢ ᱡᱟᱹᱛᱤ ᱜᱟᱛᱟᱠ ᱢᱮᱱᱟᱜ ᱠᱚᱣᱟ ᱛᱳ ᱱᱩᱝᱠᱩ ᱥᱟᱶᱛᱮ ᱢᱤᱫ ᱴᱷᱮᱱ ᱢᱮᱥᱟ ᱠᱟᱛᱮᱫ ᱱᱩᱠᱩ ᱥᱟᱶᱛᱮ ᱢᱤᱫ ᱴᱷᱮᱱ ᱜᱚᱲᱚ ᱥᱚᱯᱲᱚ ᱠᱟᱛᱮᱫ ᱟᱨ ᱪᱮᱫ ᱞᱮᱠᱟ ᱢᱤᱫ ᱴᱷᱮᱱ ᱮᱸᱜ ᱜᱟᱛᱟᱠ ᱥᱟᱞᱟᱠ ᱤᱧ ᱵᱚᱥᱚ ᱵᱟᱥ ᱫᱟᱹᱧ ᱪᱮᱫᱠᱟ ᱠᱟᱛᱮᱫ ᱡᱮᱢᱚᱱ ᱟᱵᱚ ᱡᱷᱚᱛᱚ ᱦᱚᱲ ᱥᱚᱢᱟᱡᱽ ᱨᱮ ᱪᱮᱫᱠᱟ ᱠᱟᱛᱮᱫ ᱵᱚᱱ ᱵᱚᱥᱚᱵᱟᱥ ᱫᱟ ᱚᱱᱠᱟ ᱠᱟᱛᱮᱫ ᱜᱮ ᱩᱱᱠᱩ ᱩᱱᱠᱩ ᱥᱟᱶᱛᱮ ᱤᱧ ᱢᱤᱫᱴᱟᱝ ᱤᱧ ᱢᱤᱫᱴᱟᱝ ᱢᱩᱱᱰᱟᱹ ᱡᱟᱹᱛᱤ ᱠᱟᱛᱮᱫ ᱩᱱᱠᱩ ᱥᱟᱶᱛᱮ ᱢᱮᱥᱟ ᱠᱟᱛᱮᱫ ᱜᱚᱲᱚ ᱥᱚᱯᱲᱚ ᱠᱟᱛᱮᱫ ᱞᱮ ᱛᱟᱦᱮᱱᱟ ᱟᱨ ᱱᱩᱝᱠᱩ ᱟᱞᱮ ᱡᱟᱦᱟᱸᱭ ᱱᱩᱠᱩ ᱟᱞᱮ ᱡᱷᱚᱛᱚ ᱦᱚᱲ ᱡᱟᱦᱟᱸᱭ ᱡᱟᱦᱟᱸᱭ ᱟᱞᱮᱭᱟᱜ ᱟᱞᱮ ᱱᱚᱜᱼᱚ ᱱᱟ ᱢᱤᱫ ᱥᱟᱶ ᱛᱮᱞᱮ ᱛᱟᱦᱮᱱᱟ ᱩᱱᱠᱩ ᱡᱷᱚᱛᱚ ᱦᱚᱲ ᱦᱚᱸᱜᱼᱚ ᱱᱟ ᱡᱟᱦᱟᱸᱭ ᱡᱟᱦᱟᱸᱭ ᱡᱟᱹᱛᱤ ᱢᱮᱱᱟᱜ ᱠᱚᱣᱟ ᱦᱟᱹᱲᱤ ᱰᱚᱢ ᱵᱤᱨ ᱡᱟᱦᱟᱸ ᱡᱟᱦᱟᱭ ᱤᱧ ᱞᱟᱹᱭ ᱠᱮᱫᱟ ᱩᱱᱠᱩ ᱥᱟᱶᱛᱮ ᱟᱞᱮ ᱜᱚᱲᱚ ᱥᱚᱯᱲᱚ ᱠᱟᱛᱮᱫ ᱢᱤᱫ ᱴᱷᱮᱱᱞᱮ ᱛᱟᱦᱮᱱᱟ ᱟᱨ ᱱᱩᱝᱠᱩ ᱥᱟᱶᱛᱮ ᱛᱟᱦᱮᱸ ᱠᱟᱛᱮᱫ ᱟᱞᱮ ᱟᱞᱮ ᱱᱚᱣᱟ ᱠᱚ ᱯᱚᱨᱚᱵᱽ ᱠᱚᱞᱮ ᱯᱟᱞᱚᱱᱟ ᱡᱮᱢᱚᱱ ᱟᱵᱚ ᱪᱮᱫᱠᱟ ᱤᱧ ᱵᱤ ᱤᱧ ᱢᱩᱰᱟᱹ ᱦᱩᱭ ᱠᱟᱛᱮᱜ ᱢᱮᱫᱴᱟᱝ ᱥᱚᱦᱨᱟᱭ ᱵᱟᱦᱟ ᱪᱮᱫᱠᱟᱵᱚᱱ ᱟᱵᱚ ᱵᱚᱱ ᱯᱟᱞᱚᱱ ᱜᱮᱭᱟ ᱩᱱᱠᱩ ᱦᱚᱸ ᱚᱱᱟᱜᱮ ᱱᱚᱝᱠᱟ ᱠᱟᱛᱮᱫ ᱜᱮ ᱱᱩᱝᱠᱩ ᱦᱚᱸᱠᱚ ᱯᱟᱞᱚᱱ ᱤᱫᱤ ᱜᱮᱭᱟ ᱱᱩᱝᱠᱩ ᱟᱵᱚ ᱡᱮᱢᱚᱱ ᱨᱟᱹᱥᱠᱟᱹᱭᱟᱵᱚᱱ ᱯᱚᱨᱚᱵᱽ ᱠᱚᱨᱮ ᱱᱩᱝᱠᱩ ᱦᱚᱸ ᱟᱞᱮ ᱟᱞᱮ ᱦᱚᱸ ᱚᱱᱟ ᱡᱤᱱᱤᱥᱴᱟ ᱟᱞᱮᱦᱚᱸ ᱨᱟᱹᱥᱠᱟᱹ ᱨᱚᱢᱚᱡᱽ ᱡᱚᱢ ᱧᱩ ᱠᱟᱹᱢᱤ ᱠᱟᱹᱢᱤ ᱟᱨ ᱦᱮᱸ ᱯᱟᱲᱦᱟᱣ ᱞᱮᱠᱷᱟ ᱯᱚᱲᱟ ᱟᱨᱚ ᱟᱹᱰᱤ ᱠᱤᱪᱷᱩ ᱱᱚᱣᱟ ᱫᱚ ᱟᱹᱰᱤ ᱜᱚᱲᱚ ᱥᱚᱯᱚᱲᱚ ᱜᱮᱞᱮ ᱠᱚᱨᱟᱣᱟ ᱛᱳ ᱟᱞᱮ ᱱᱚᱜᱼᱚ ᱱᱟ ᱡᱮ ᱡᱟᱦᱟᱸ ᱱᱩᱝᱠᱩ ᱡᱟᱹᱛᱤ ᱥᱟᱶᱛᱮ ᱱᱚᱜᱼᱚ ᱱᱟ ᱯᱚᱨᱚᱵᱽ ᱠᱚᱫᱚᱞᱮ ᱯᱟᱞᱚᱱ ᱜᱮᱭᱟ ᱵᱟᱦᱟ ᱥᱚᱦᱨᱟᱭ ᱛᱟᱨᱯᱚᱨᱮ ᱢᱚᱠᱚᱨ ᱯᱚᱨᱚᱵᱽ ᱠᱚ ᱛᱟᱨᱯᱚᱨᱮ ᱟᱨᱚ ᱟᱹᱰᱤ ᱨᱚᱠᱚᱢ ᱯᱷᱮᱥᱴᱤᱵᱮᱞ ᱠᱚ ᱢᱮᱱᱟᱜᱼᱟ ᱚᱱᱟᱜᱮ ᱴᱨᱮᱰᱤᱥᱳᱱᱟᱞ ᱯᱷᱮᱥᱴᱤᱵᱮᱞ ᱠᱚ ᱢᱮᱱᱟᱜᱼᱟ ᱚᱱᱟ ᱫᱚ ᱟᱞᱮ ᱡᱷᱚᱛᱚ ᱦᱚᱲᱜᱮ ᱜᱚᱲᱚ ᱥᱚᱯᱲᱚ ᱠᱟᱛᱮᱫ ᱱᱚᱜᱼᱱᱟ ᱡᱤᱱᱤᱥ ᱫᱚᱞᱮ ᱯᱟᱞᱚᱱᱟ ᱯᱟᱞᱚᱱ ᱫᱚ ᱪᱮᱫ ᱠᱟᱞᱮ ᱠᱚᱨᱟᱣᱟ ᱡᱟᱦᱟᱸ ᱞᱮᱠᱟ ᱟᱵᱚ ᱥᱚᱢᱟᱡᱽ ᱠᱚᱨᱮᱜ ᱟᱨᱚ ᱡᱟᱹᱛᱤ ᱨᱮᱱ ᱠᱚ ᱡᱟᱦᱟᱸ ᱞᱮᱠᱟ ᱯᱚᱨᱚᱵᱽ ᱠᱚᱠᱚ ᱢᱟᱱᱟᱣᱟ ᱡᱚᱢ ᱧᱩ ᱨᱟᱹᱥᱠᱟᱹ ᱨᱚᱢᱚᱡᱽ ᱠᱟᱛᱮᱫ ᱟᱞᱮ ᱦᱚᱸ ᱚᱱᱠᱟ ᱠᱟᱛᱮᱫ ᱜᱮ ᱦᱚᱸᱜ ᱱᱟ ᱯᱚᱨᱚᱵᱽ ᱠᱚᱫᱚᱞᱮ ᱪᱮᱫ ᱠᱟᱫᱟ ᱪᱮᱫ ᱠᱟᱫᱟᱞᱮ ᱢᱟᱱᱮ ᱟᱹᱫᱤᱢ ᱞᱟᱦᱟ ᱨᱮᱱ ᱡᱩᱜᱽ ᱨᱮᱱ ᱵᱟᱵᱟ ᱴᱷᱟᱠᱩᱨᱫᱟ ᱛᱟᱠᱚ ᱪᱮᱫᱠᱟ ᱞᱮᱠᱟ ᱠᱚ ᱠᱚᱨᱟᱣ ᱟᱹᱜᱩᱭᱮᱫᱟ ᱟᱞᱮ ᱦᱚᱸ ᱚᱱᱠᱟ ᱜᱮᱞᱮ ᱠᱚᱨᱟᱣ ᱤᱫᱤᱭᱮᱫᱟ ᱟᱨ ᱱᱚᱸᱜ ᱱᱟ ᱯᱚᱨᱚᱵᱽ ᱯᱟᱹᱞᱤ ᱠᱚᱫᱚ ᱱᱚᱝᱠᱟ ᱠᱟᱛᱮᱫ ᱜᱮᱞᱮ ᱟᱞᱮ ᱯᱟᱨᱚᱢ ᱤᱫᱤᱭᱮᱫᱟ ᱟᱨ ᱟᱨᱚ ᱞᱮ ᱪᱮᱥᱴᱟᱭᱟ ᱡᱮ ᱱᱚᱝᱠᱟ ᱠᱟᱛᱮᱫ ᱜᱮ ᱟᱞᱮᱭᱟᱜ ᱱᱚᱜᱼᱚ ᱱᱟ ᱡᱤᱭᱟᱹᱲ ᱫᱚᱞᱮ ᱫᱚᱦᱚᱭᱟ ᱱᱚᱸᱜ ᱱᱟ ᱜᱮ